ᱦᱮᱞᱳ ᱢᱟᱹᱡᱷᱤ ᱵᱟᱵᱟ ᱞᱟᱹᱭ ᱫᱟᱞᱤᱝ ᱯᱳᱭᱞᱳ ᱯᱷᱟᱹᱜᱩᱱ ᱥᱮᱫ ᱢᱟᱱᱮ ᱵᱟᱹᱵᱩ ᱟᱜ ᱠᱟᱹᱢᱤ ᱞᱤᱧ ᱥᱟᱵᱽ ᱞᱟᱹᱜᱤᱫ ᱥᱚᱢᱚᱭ ᱛᱟᱦᱚᱞᱮ ᱧᱟᱢ ᱵᱤᱱ ᱛᱤᱥ ᱠᱚᱛᱮ ᱦᱳᱭ ᱚᱱᱟᱜᱮ ᱛᱟᱦᱚᱞᱮ ᱧᱮᱞ ᱠᱟᱛᱮᱜ ᱫᱤᱱ ᱠᱚᱵᱚᱱ ᱜᱳᱴᱟᱭᱟ ᱟᱨ ᱪᱮᱫ ᱠᱚ ᱞᱟᱜᱟᱜᱼᱟ ᱚᱱᱟ ᱠᱚ ᱠᱟᱹᱴᱤᱡ ᱵᱤᱱ ᱞᱟᱹᱭ ᱟᱹᱞᱤᱧᱟ ᱟᱨ ᱚᱱᱟ ᱦᱟᱺᱰᱤ ᱠᱚ ᱪᱮᱫ ᱠᱟ ᱞᱟᱜᱟᱜᱼᱟ ᱟᱨ ᱛᱤᱱᱟᱹᱜ ᱴᱩᱠᱩᱡ ᱞᱟᱜᱟᱜᱼᱟ ᱚᱱᱟ ᱠᱚ ᱠᱟᱹᱴᱤᱡ ᱵᱤᱱ ᱞᱟᱹᱭ ᱟᱹᱞᱤᱧᱟ ᱞᱟᱹᱭ ᱞᱮᱠᱷᱟᱱ ᱛᱟᱨ ᱛᱮᱢᱚᱱ ᱥᱟᱹᱛ ᱥᱟᱯᱲᱟᱣ ᱠᱟᱛᱮᱜ ᱚᱱᱠᱟ ᱜᱮᱞᱤᱧ ᱫᱚᱦᱚᱭᱟ ᱚᱱᱟᱜᱮ ᱟᱵᱤᱱ ᱴᱷᱮᱱ ᱠᱩᱠᱞᱤ ᱞᱤᱧ ᱫᱚᱦᱚᱭᱮᱫᱟ ᱟᱨᱠᱤ ᱦᱮᱸ ᱴᱷᱤᱠ ᱜᱮᱭᱟ ᱛᱟᱦᱚᱞᱮ ᱢᱟ ᱫᱚᱦᱚᱭ ᱫᱟᱹᱞᱤᱧ ᱟᱫᱚ